ᱟᱵᱚ ᱥᱟᱱᱛᱟᱲ ᱠᱚᱣᱟᱜ ᱜᱷᱟᱨᱚᱧᱡᱽ ᱫᱚ ᱱᱚᱝᱠᱟᱱ ᱜᱮᱭᱟ ᱡᱮ ᱟᱵᱚ ᱯᱟᱹᱦᱤᱞ ᱥᱮᱫᱟᱭ ᱠᱚ ᱡᱟᱦᱟᱸ ᱠᱚᱫᱚ ᱠᱚ ᱡᱚᱢ ᱟᱹᱜᱩᱭᱮᱫ ᱜᱮ ᱛᱟᱦᱮᱸᱫ ᱡᱟᱦᱟᱸ ᱡᱚᱢ ᱟᱹᱜᱩ ᱵᱮᱯᱟᱨ ᱱᱤᱭᱮ ᱡᱟᱦᱟᱸ ᱢᱮᱱᱟᱜ ᱠᱟᱫᱟ ᱯᱟᱹᱦᱤᱞ ᱥᱮᱫᱟᱭ ᱫᱚ ᱟᱵᱚ ᱦᱟᱯᱲᱟᱢ ᱠᱚ ᱰᱟᱹᱝᱨᱤ ᱡᱤᱞ ᱠᱚ ᱥᱩᱠᱨᱤ ᱡᱤᱞ ᱱᱚᱣᱟ ᱠᱚᱫᱚ ᱠᱚ ᱡᱚᱢ ᱜᱮᱭᱟ ᱵᱟᱦᱟ ᱥᱚᱦᱨᱟᱭ ᱠᱚᱨᱮᱜ ᱯᱚᱨᱚᱵᱚᱜᱼᱟᱠᱚ ᱡᱚᱠᱷᱚᱱ ᱩᱱ ᱫᱚ ᱟᱵᱚ ᱫᱚ ᱚᱠᱚᱭ ᱠᱚᱫᱚ ᱰᱟᱹᱝᱨᱤ ᱡᱤᱞ ᱦᱚᱸᱠᱚ ᱡᱚᱢᱟ ᱚᱠᱚᱭ ᱠᱚᱫᱚ ᱥᱩᱠᱨᱤ ᱡᱤᱞ ᱵᱤᱦᱟᱹ ᱵᱟᱯᱞᱟ ᱠᱚᱨᱮᱦᱚᱸ ᱥᱩᱠᱨᱤ ᱡᱤᱞ ᱠᱚᱫᱚ ᱠᱚ ᱵᱮᱣᱦᱟᱨ ᱜᱮᱭᱟ ᱟᱢᱫᱟ ᱠᱚᱜᱮ ᱟᱨ ᱚᱱᱟ ᱯᱤᱲᱦᱤ ᱪᱮᱛᱟᱱ ᱯᱤᱲᱦᱤ ᱡᱟᱦᱟᱸ ᱦᱮᱡ ᱟᱹᱜᱩᱣᱟᱠᱟᱱ ᱫᱚ ᱯᱚᱨᱚᱵᱽ ᱯᱟᱹᱞᱤ ᱠᱚᱨᱮᱫ ᱡᱟᱦᱟᱸ ᱫᱚ ᱥᱚᱦᱨᱟᱭ ᱨᱮᱫᱚ ᱟᱵᱚ ᱨᱮᱱ ᱦᱟᱯᱲᱟᱢ ᱠᱚ ᱯᱟᱹᱦᱤᱞ ᱫᱮᱣᱼᱵᱷᱟᱜᱤᱱ ᱠᱚ ᱡᱟᱦᱟᱸᱭ ᱠᱚ ᱢᱮᱱᱟᱜ ᱠᱚᱛᱟ ᱵᱚᱱᱟ ᱥᱟᱱᱟᱢ ᱠᱚᱜᱮ ᱵᱚᱱ ᱱᱮᱶᱛᱟ ᱟᱹᱜᱩ ᱠᱚᱣᱟ ᱥᱟᱹᱨᱤ ᱥᱚᱦᱨᱟᱭ ᱨᱮ ᱚᱱᱟ ᱦᱚᱛᱮᱫ ᱛᱮ ᱟᱵᱚ ᱨᱮᱱ ᱫᱚ ᱥᱟᱱᱛᱟᱲ ᱠᱚᱫᱚ ᱠᱚ ᱢᱮᱱ ᱠᱟᱜ ᱛᱟᱵᱚᱱᱟ ᱟᱵᱚᱱᱟᱜ ᱱᱚᱣᱟ ᱫᱚ ᱥᱟᱹᱨᱤ ᱥᱚᱦᱨᱟᱭ ᱜᱮ ᱢᱟᱨᱟᱝ ᱯᱚᱨᱚᱵᱽ ᱠᱟᱱ ᱛᱟᱵᱚᱱᱟ ᱦᱮᱸ ᱟᱨ ᱟᱵᱚᱣᱟᱜ ᱡᱟᱦᱟᱸ ᱥᱟᱱᱛᱟᱲ ᱠᱚᱣᱟᱜ ᱢᱮᱱᱟᱜ ᱠᱟᱫᱟ ᱯᱚᱨᱚᱵᱽ ᱯᱟᱹᱞᱤ ᱠᱚᱨᱮᱫ ᱵᱟ ᱵᱤᱦᱟᱹ ᱵᱟᱯᱞᱟ ᱠᱚᱨᱮᱫ ᱱᱮᱛᱟᱨ ᱫᱚ ᱡᱮᱢᱚᱱ ᱡᱟᱦᱟᱸ ᱱᱟᱣᱟ ᱦᱩᱲᱩ ᱩᱰᱩᱠ ᱞᱮᱱᱠᱷᱟᱱ ᱜᱮ ᱚᱱᱟ ᱠᱚᱵᱚᱱ ᱱᱟᱹᱣᱟᱹᱭ ᱟᱵᱚᱱ ᱱᱟᱹᱣᱟᱹᱭ ᱛᱟᱞᱟᱛᱮ ᱟᱵᱚ ᱫᱚ ᱢᱤᱫ ᱫᱤᱱ ᱦᱤᱞᱳᱜ ᱢᱤᱫ ᱫᱤᱱ ᱫᱚᱵᱚᱱ ᱡᱚᱢ ᱯᱟᱹᱦᱤᱞᱟ ᱵᱚᱸᱜᱟ ᱵᱩᱨᱩ ᱠᱟᱛᱮᱫ ᱛᱟᱨᱯᱚᱨᱮ ᱱᱟᱣᱟ ᱦᱩᱲᱩ ᱠᱚᱫᱚ ᱵᱚᱱ ᱡᱚᱢ ᱜᱮᱭᱟ